ᱵᱤᱨᱵᱷᱩᱢ ᱨᱮᱫᱚ ᱥᱮᱪᱮᱫ ᱠᱚᱨᱢᱚ ᱥᱚᱝᱥᱛᱷᱟᱱ ᱟᱭᱢᱟᱜᱟᱱ ᱢᱮᱱᱟᱜᱼᱟ ᱚᱸᱰᱮ ᱦᱚᱸ ᱠᱚᱲᱟ ᱜᱤᱫᱽᱨᱟᱹ ᱠᱚ ᱞᱮᱠᱟ ᱠᱩᱲᱤ ᱜᱤᱫᱽᱨᱟᱹ ᱦᱚᱸ ᱟᱭᱢᱟ ᱪᱮᱫ ᱞᱟᱹᱜᱤᱫ ᱥᱚᱝᱛᱷᱟ ᱢᱮᱱᱟᱜ ᱟᱠᱟᱫᱟ